ᱤᱧ ᱤᱧᱟᱹᱜ ᱡᱚᱛᱚᱠᱷᱚᱱ ᱢᱟᱨᱟᱝ ᱫᱟᱲᱮ ᱫᱚ ᱡᱚᱠᱷᱚᱱ ᱤᱧ ᱵᱚᱞᱤᱧ ᱠᱷᱮᱞᱳᱜᱼᱟ ᱛᱚᱠᱷᱚᱱ ᱮᱠᱞᱟ ᱛᱮᱜᱮ ᱤᱧᱟᱹᱜ ᱫᱟᱲᱮ ᱟᱨ ᱫᱟᱲᱮ ᱥᱟᱶᱛᱮ ᱵᱚᱞ ᱤᱫᱤ ᱠᱟᱛᱮᱫ ᱜᱳᱞᱟᱹᱧ ᱮᱵᱚᱝ ᱮᱴᱟᱜ ᱠᱟᱹᱢᱤ ᱦᱚᱨᱟᱨᱮ ᱪᱟᱥᱵᱟᱥ ᱨᱮ ᱤᱧᱟᱹᱜ ᱟᱹᱰᱤ ᱟᱭᱢᱟ ᱠᱟᱛᱮᱫ ᱡᱟᱦᱟᱸ ᱫᱚ ᱤᱧᱟᱹᱜ ᱫᱟᱲᱮ ᱡᱳᱨ ᱛᱮ ᱪᱟᱥ ᱨᱮᱱᱟᱝ ᱠᱟᱹᱢᱤ ᱠᱚ ᱡᱮᱢᱚᱱ ᱟᱲᱮ ᱞᱟᱜ ᱥᱤ ᱨᱚᱦᱚᱭ ᱱᱚᱣᱟ ᱠᱚ ᱫᱟᱲᱮ ᱛᱟᱦᱮᱸᱱ ᱠᱷᱟᱱ ᱱᱚᱣᱟ ᱠᱟᱹᱢᱤ ᱫᱚ ᱪᱮᱫ ᱞᱮᱠᱟ ᱦᱚᱸᱜᱮ ᱵᱟᱝᱤᱧ ᱢᱚᱱᱮᱭᱟ